ᱟᱵᱚᱣᱟᱜ ᱫᱷᱚᱨᱚᱢ ᱪᱮᱫ ᱡᱟᱦᱮᱨ ᱜᱟᱲᱨᱮ ᱵᱚᱸᱜᱟ ᱵᱩᱨᱩ ᱥᱟᱶᱛᱟ ᱟᱹᱨᱤᱪᱟᱹᱞᱤ ᱡᱮᱢᱚᱱ ᱡᱚᱛᱚ ᱦᱚᱲᱟᱜ ᱢᱤᱫᱜᱮ ᱤᱫᱤ ᱞᱮᱠᱷᱟᱱ ᱜᱮ ᱟᱵᱚᱣᱟᱜ ᱫᱚ ᱢᱤᱫᱜᱮ ᱛᱟᱦᱮᱱ ᱛᱟᱵᱚᱱᱟ ᱪᱷᱩᱛ ᱪᱷᱟᱹᱴᱭᱟᱹᱨ ᱵᱷᱟᱸᱰᱟᱱ ᱵᱟᱯᱞᱟ ᱵᱤᱦᱟᱹ ᱡᱟᱦᱟᱸ ᱠᱚ ᱠᱟᱱ ᱛᱟᱵᱚᱱᱟ ᱡᱮ ᱟᱵᱚ ᱫᱚ ᱪᱚ ᱦᱟᱸᱰᱤ ᱪᱚᱰᱚᱨ ᱯᱟᱹᱣᱨᱟᱹ ᱪᱚᱰᱚᱨ ᱫᱟᱜ ᱪᱚᱰᱚᱨ ᱡᱟᱦᱟᱸ ᱡᱟᱵᱚᱛᱤ ᱟᱵᱚ ᱫᱷᱚᱨᱚᱢ ᱱᱮᱭᱟᱢ ᱫᱷᱚᱨᱚᱢ ᱮᱠᱤ ᱤᱫᱤ ᱠᱟᱛᱮᱫ ᱟᱵᱚᱫᱚᱵᱚᱱ ᱢᱤᱫ ᱜᱮ ᱪᱟᱹᱞᱩ ᱞᱮᱱᱠᱷᱟᱱ ᱜᱮ ᱢᱤᱫᱜᱮ ᱛᱟᱵᱚᱱ ᱫᱷᱚᱨᱚᱢ ᱟᱵᱚ ᱱᱤᱭᱟᱹ ᱥᱩᱨᱥᱩᱯᱩᱨ ᱨᱮ ᱡᱟᱦᱟᱸᱛᱤᱱᱟᱹᱜ ᱟᱛᱚᱰᱤᱦᱟᱹ ᱢᱮᱱᱟᱜᱼᱟ ᱚᱱᱟ ᱠᱚ ᱡᱚᱛᱚ ᱢᱤᱫᱜᱮ ᱡᱩᱫᱤ ᱠᱟᱹᱢᱤᱦᱚᱨᱟ ᱪᱟᱞᱟᱜᱼᱟ ᱮᱱᱠᱷᱟᱱ ᱢᱤᱫᱜᱮ ᱛᱟᱦᱮᱱᱟ ᱟᱨ ᱪᱮᱫᱟᱜ ᱵᱟᱝ ᱫᱚᱦᱚᱭᱟᱵᱚᱱ ᱢᱤᱫᱜᱮ ᱠᱟᱹᱢᱤ ᱦᱚᱨᱟ ᱢᱤᱫᱜᱮ ᱟᱹᱨᱤᱪᱟᱹᱞᱤ ᱢᱤᱫᱜᱮ ᱥᱟᱶᱛᱟ ᱟᱨᱤ ᱡᱚᱛᱚᱱᱟᱜ ᱢᱤᱫᱜᱮᱵᱚᱱ ᱫᱚᱦᱚᱭᱟ ᱡᱟᱦᱮᱨ ᱜᱟᱲ ᱨᱮ ᱵᱚᱸᱜᱟ ᱵᱩᱨᱩ ᱵᱟᱦᱟ ᱥᱚᱦᱨᱟᱭ ᱮᱱᱮᱡ ᱥᱮᱨᱮᱧ ᱵᱟᱦᱟ ᱥᱚᱦᱨᱟᱭᱨᱮ ᱦᱟᱺᱰᱤ ᱪᱚᱰᱚᱨ ᱡᱚᱛᱚᱢ ᱛᱮ ᱪᱷᱚᱸᱪ ᱜᱚᱵᱚᱨ ᱡᱚᱛᱚᱣᱟᱜ ᱠᱟᱹᱢᱤ ᱦᱚᱨᱟ ᱞᱟᱜᱟ ᱞᱮᱠᱷᱟᱡ ᱢᱤᱫᱜᱮ ᱛᱟᱦᱮᱱ ᱛᱟᱵᱚᱱᱟ ᱟᱵᱚᱫᱚ ᱥᱟᱶᱛᱟ ᱟᱵᱚ ᱨᱮᱭᱟᱜ ᱫᱷᱚᱨᱚᱢ ᱫᱚ ᱡᱩᱫᱟᱹ ᱜᱮᱭᱟ ᱟᱵᱚᱣᱟᱜ ᱫᱚ ᱟᱹᱰᱤ ᱟᱹᱰᱤᱜᱟᱱ ᱫᱷᱚᱨᱚᱢ ᱠᱚᱨᱚᱢ ᱟᱹᱰᱤᱜᱟᱱ ᱟᱹᱨᱤᱪᱟᱹᱞᱤ ᱟᱵᱚᱣᱟᱜ ᱫᱚ ᱥᱟᱱᱟᱢᱟᱜ ᱡᱩᱫᱟᱹ ᱜᱮᱭᱟ ᱟᱵᱚᱫᱚ ᱵᱟᱦᱟ ᱥᱚᱦᱨᱟᱭ ᱮᱱᱮᱡ ᱥᱮᱨᱮᱧ ᱡᱩᱫᱟᱹᱜᱮᱭᱟ ᱟᱵᱚᱫᱚ ᱡᱚᱛᱚᱱᱟᱜ ᱜᱮ ᱡᱚᱛᱚᱱᱟᱜ ᱜᱮ ᱡᱩᱫᱟᱹ ᱜᱮᱛᱟᱵᱚᱱᱟ ᱡᱮᱢᱚᱱ ᱥᱟᱦᱟᱨ ᱱᱟᱜᱟᱨ ᱨᱮ ᱡᱟᱦᱟᱸᱛᱤᱱᱟᱹᱜ ᱢᱮᱱᱟᱜ ᱠᱚ ᱩᱱᱠᱩ ᱦᱚᱸ ᱟᱵᱚ ᱞᱮᱠᱟ ᱜᱮᱠᱚ ᱵᱚᱸᱜᱟ ᱵᱩᱨᱩᱭᱫᱟ ᱟᱛᱚ ᱫᱤᱥᱚᱢ ᱨᱮ ᱡᱟᱦᱟᱛᱤᱱᱟᱹᱜ ᱦᱮᱱᱟᱜ ᱵᱚᱱᱟ ᱟᱵᱚ ᱦᱚᱸ ᱚᱝᱠᱟᱜᱮᱵᱚᱱ ᱮᱸᱜᱟ ᱵᱚᱸᱜᱟ ᱵᱩᱨᱩᱭᱫᱟ ᱱᱚᱸᱜᱼᱚᱭ ᱡᱮ ᱱᱤᱛᱚᱜ ᱯᱷᱟᱹᱜᱩᱱ ᱪᱟᱸᱫᱚ ᱱᱚᱜᱼᱚᱭ ᱢᱩᱞᱩᱜ ᱟᱠᱟᱱᱟ ᱜᱟᱯᱟ ᱢᱮᱭᱟᱝ ᱵᱟᱦᱟ ᱥᱴᱮᱨᱚᱜ ᱠᱟᱱᱟ ᱡᱮᱢᱚᱱ ᱢᱤᱫ ᱜᱮ ᱵᱟᱦᱟ ᱨᱮ ᱵᱚᱸᱜᱟ ᱵᱩᱨᱩ ᱮᱱᱮᱡ ᱥᱮᱨᱮᱧ ᱥᱟᱠᱚᱣᱟ ᱥᱟᱰᱮ ᱛᱤᱨᱭᱳ ᱵᱟᱱᱟᱢ ᱚᱱᱟ ᱠᱚ ᱞᱟᱹᱭ ᱛᱮᱜᱮ ᱥᱮ ᱟᱵᱚᱣᱟᱜ ᱫᱷᱚᱨᱚᱢ ᱫᱚ ᱟᱵᱚᱣᱟᱜ ᱫᱷᱚᱨᱚᱢ ᱫᱚᱵᱚᱱ ᱫᱚᱦᱚᱭ ᱜᱮᱭᱟ ᱛᱩᱢᱫᱟᱹᱜ ᱴᱟᱢᱟᱠ ᱛᱮᱵᱚᱱ ᱟᱸᱫᱳᱲᱟ ᱥᱟᱠᱚᱣᱟ ᱛᱮᱵᱚᱱ ᱟᱸᱫᱳᱲᱟ ᱚᱱᱟᱜᱮ ᱟᱵᱚᱣᱟᱜ ᱫᱷᱚᱨᱚᱢ ᱫᱚ ᱥᱮ ᱠᱷᱩᱵ ᱫᱷᱚᱨᱚᱢ ᱫᱚ ᱛᱤᱨᱭᱳ ᱵᱟᱱᱟᱢ ᱛᱩᱢᱫᱟᱹᱜ ᱴᱟᱢᱟᱠ ᱟᱛᱮᱫ ᱜᱮ ᱟᱵᱚ ᱫᱚ ᱡᱟᱸᱠ ᱡᱚᱢᱚᱠ ᱥᱟᱸᱦᱤᱡ ᱱᱟᱭᱠᱮ ᱫᱚᱵᱚᱱ ᱟᱛᱟᱝ ᱫᱟᱨᱟᱢᱮᱭᱟ